ᱤᱧ ᱵᱤᱨᱵᱷᱩᱢ ᱡᱮᱞᱟ ᱨᱮᱭᱟᱜ ᱵᱤᱵᱷᱤᱱᱱᱚ ᱡᱟᱭᱜᱟ ᱨᱮ ᱫᱟᱬᱟᱱᱤᱧ ᱪᱟᱞᱟᱣ ᱟᱠᱟᱱᱟ ᱚᱱᱟ ᱫᱚ ᱦᱩᱭᱩᱜ ᱠᱟᱱᱟ ᱢᱟᱥᱟᱱ ᱡᱳᱲ ᱜᱟᱲ ᱵᱤᱨ ᱟᱨ ᱨᱚᱵᱤᱱᱫᱽᱨᱚᱱᱟᱛᱷ ᱴᱷᱟᱠᱩᱨᱟᱜ ᱢᱤᱭᱩ ᱡᱤᱭᱟᱢ ᱚᱱᱟ ᱫᱚ ᱦᱩᱭᱩᱜ ᱠᱟᱱᱟ ᱥᱟᱱᱛᱤᱱᱤᱠᱮᱛᱚᱱ